ᱤᱧᱟᱹᱜ ᱴᱚᱴᱷᱟ ᱨᱮᱭᱟᱜ ᱡᱟᱦᱟᱱ ᱥᱟᱪᱟᱨᱦᱮᱫ ᱫᱩᱨᱤᱵ ᱢᱮᱱᱟᱜᱼᱟ ᱡᱟᱦᱟᱸ ᱵᱮᱵᱽᱥᱟᱨᱮ ᱠᱟᱹᱢᱤ ᱵᱮᱵᱷᱟᱨ ᱦᱩᱭ ᱫᱟᱲᱮᱭᱟᱜᱼᱟ ᱚᱱᱟ ᱠᱚᱫᱚ ᱦᱩᱭᱩᱜ ᱠᱟᱱᱟ ᱡᱟᱦᱟᱸ ᱫᱚ ᱮᱠᱥᱚ ᱫᱤᱱ ᱨᱮᱱᱟᱜ ᱠᱟᱹᱢᱤ ᱥᱮ ᱟᱭᱢᱟ ᱦᱚᱲᱜᱮ ᱵᱤᱫᱮᱥ ᱠᱟᱹᱢᱤ ᱠᱚᱠᱚ ᱪᱟᱞᱟᱜᱼᱟ ᱠᱟᱹᱣᱰᱤ ᱞᱟᱹᱜᱤᱫ ᱛᱮ ᱥᱟᱺᱜᱤᱧ ᱥᱟᱺᱜᱤᱧ ᱟᱭᱢᱟ ᱫᱤᱥᱚᱢ ᱠᱚᱨᱮ ᱠᱟᱹᱢᱤ ᱠᱚᱠᱚ ᱪᱟᱞᱟᱜᱼᱟ ᱚᱱᱟ ᱠᱚ ᱟᱹᱰᱤᱜᱟᱱ ᱜᱮ ᱠᱟᱹᱢᱤ ᱵᱮᱵᱷᱟᱨ ᱦᱩᱭ ᱫᱟᱲᱮᱭᱟᱜᱼᱟ ᱥᱮ ᱟᱭᱢᱟ ᱞᱮᱠᱟᱱ ᱦᱚᱲ ᱠᱚᱠᱚ ᱧᱮᱞᱚᱜᱚᱜᱼᱟ ᱚᱲᱟᱜ ᱫᱩᱣᱟᱹᱨ ᱠᱚᱨᱮᱜ ᱟᱭᱢᱟ ᱞᱮᱠᱟᱱ ᱦᱚᱲ ᱠᱚᱜᱮ ᱵᱟᱭᱨᱮ ᱠᱟᱹᱢᱤ ᱠᱚᱨᱮ ᱱᱚᱝᱠᱟ ᱠᱟᱛᱮ ᱫᱩᱨᱤᱵᱽ ᱢᱮᱱᱟᱜ ᱡᱟᱦᱟᱸ ᱵᱮᱵᱽᱥᱟᱨᱮ ᱠᱟᱹᱢᱤ ᱡᱚᱲᱟᱣ ᱦᱩᱭ ᱫᱟᱲᱮᱭᱟᱜᱼᱟ ᱚᱱᱠᱟ ᱞᱮᱠᱟᱛᱮ ᱧᱮᱞᱚᱜᱚᱜᱼᱟ ᱟᱵᱚ ᱱᱚᱣᱟ ᱵᱷᱟᱨᱚᱛ ᱨᱮ ᱥᱮ ᱱᱚᱣᱟ ᱴᱚᱴᱷᱟᱨᱮ ᱡᱟᱦᱟᱸ ᱛᱤᱱᱟᱹᱜ ᱢᱮᱱᱟᱜ ᱠᱟᱜ ᱢᱟᱹᱱᱢᱤ ᱠᱚ ᱟᱭᱢᱟ ᱫᱚ ᱧᱮᱞᱚᱜᱚᱜᱼᱟ ᱵᱷᱟᱨᱚᱛ ᱫᱤᱥᱚᱢ ᱛᱮ ᱠᱟᱹᱢᱤ ᱠᱚ ᱪᱟᱞᱟᱜᱼᱟ